ᱥᱮᱨᱢᱟ ᱨᱮᱭᱟᱜ ᱢᱤᱫ ᱵᱟᱨ ᱫᱤᱱ ᱥᱟᱸᱜᱷᱟᱨ ᱥᱮ ᱫᱟᱲᱟᱱ ᱫᱚ ᱟᱹᱰᱤᱜᱤ ᱞᱟᱹᱠᱛᱤ ᱜᱮᱭᱟ ᱪᱟᱦᱮ ᱦᱳᱭᱳᱜ ᱥᱳᱨ ᱟᱨ ᱥᱟᱺᱜᱤᱧ ᱤᱧᱫᱚ ᱥᱟᱸᱜᱷᱟᱨ ᱫᱚ ᱟᱹᱰᱤᱜᱤᱧ ᱠᱩᱥᱤᱭᱟᱜᱼᱟ ᱥᱟᱸᱜᱷᱟᱨ ᱨᱮᱭᱟᱜ ᱠᱟᱛᱷᱟᱧ ᱟᱸᱡᱚᱢ ᱞᱮᱠᱷᱟᱱ ᱟᱹᱰᱤ ᱨᱟᱹᱥᱠᱟᱹᱧ ᱵᱩᱡᱟ ᱪᱮᱫᱟᱜ ᱥᱮ ᱟᱯᱱᱟᱨᱟᱜ ᱚᱲᱟᱜ ᱥᱮ ᱴᱚᱴᱷᱟ ᱵᱟᱹᱜᱤ ᱠᱟᱛᱮᱫ ᱱᱟᱥᱮᱭᱟᱜ ᱮᱴᱟᱜ ᱴᱚᱴᱷᱟᱨᱮ ᱥᱮᱱᱚᱜ ᱥᱮ ᱚᱸᱰᱮᱱᱟᱜ ᱦᱚᱭ ᱦᱤᱥᱤᱫ ᱫᱟᱨᱤ ᱱᱟᱹᱲᱤ ᱦᱚᱨ ᱰᱟᱦᱟᱨ ᱚᱸᱰᱮᱱᱠᱚ ᱦᱚᱲ ᱚᱸᱰᱮᱱᱠᱚ ᱦᱚᱲᱟᱜ ᱞᱟᱠᱪᱟᱨ ᱥᱮ ᱮᱴᱟᱜ ᱮᱱᱮᱢᱠᱚ ᱡᱚᱫᱤ ᱛᱟᱦᱮᱱ ᱠᱷᱟᱱ ᱥᱮᱨᱣᱟ ᱥᱮ ᱞᱟᱠᱪᱟᱨ ᱚᱱᱟᱠᱚ ᱧᱮᱞ ᱨᱮᱭᱟᱜ ᱵᱟᱰᱟᱭ ᱨᱮᱭᱟᱜ ᱢᱮᱱᱟᱜᱼᱟ ᱥᱮ ᱛᱟᱦᱮᱱᱟ ᱚᱱᱟᱛᱮ ᱟᱹᱰᱤ ᱠᱩᱥᱤᱧ ᱵᱩᱡᱷᱟᱹᱣᱟ ᱚᱱᱠᱟᱜᱮ ᱤᱧᱟᱹᱜ ᱴᱚᱴᱷᱟ ᱨᱮᱦᱚᱸ ᱥᱟᱸᱜᱷᱟᱨᱤᱭᱟᱹᱠᱚ ᱦᱤᱡᱩᱜ ᱜᱮᱭᱟ ᱟᱹᱰᱤ ᱜᱟᱱ ᱦᱚᱲᱜᱮ ᱯᱩᱨᱟᱹᱣ ᱥᱮᱨᱢᱟ ᱢᱤᱫ ᱞᱮᱠᱟᱱ ᱠᱟᱹᱢᱤ ᱨᱮᱜᱮ ᱡᱚᱦᱚᱲᱠᱚ ᱛᱟᱦᱮᱱᱟ ᱟᱨ ᱠᱟᱹᱢᱤ ᱨᱮᱭᱟᱜ ᱞᱟᱸᱜᱟ ᱢᱚᱱᱮ ᱨᱮᱭᱟᱜ ᱫᱩᱠ ᱦᱟᱨᱠᱮᱛ ᱟᱹᱲᱤᱥ ᱟᱥᱠᱮᱛ ᱥᱟᱱᱟᱢ ᱠᱚᱴᱟ ᱜᱤᱰᱤ ᱠᱟᱜ ᱨᱮᱭᱟᱜ ᱢᱤᱫ ᱴᱟᱝ ᱱᱟᱯᱟᱭ ᱩᱯᱟᱹᱭ ᱫᱚ ᱦᱳᱭᱳᱜ ᱠᱟᱱᱟ ᱥᱟᱸᱜᱷᱟᱨ ᱥᱟᱸᱜᱷᱟᱨ ᱫᱚ ᱡᱟᱦᱟᱸᱞᱮᱠᱟ ᱦᱚᱲᱟᱜ ᱢᱚᱱᱮ ᱨᱮ ᱨᱟᱹᱥᱠᱟᱹᱭ ᱥᱤᱨᱡᱟᱹᱣᱟ ᱚᱱᱠᱟ ᱜᱮ ᱜᱮᱭᱟᱱ ᱛᱮᱭ ᱯᱮᱨᱮᱡ ᱯᱩᱨᱚᱱ ᱠᱚᱣᱟ ᱤᱧᱫᱚ ᱡᱮᱦᱮᱛᱩ ᱵᱳᱞᱯᱩᱨ ᱥᱟᱱᱛᱤᱱᱤᱠᱮᱛᱚᱱ ᱴᱚᱴᱷᱟᱨᱮᱧ ᱵᱟᱥᱚᱜᱼᱟ ᱚᱱᱟᱛᱮ ᱤᱧᱟᱹᱜ ᱴᱚᱴᱷᱟ ᱨᱮᱦᱚᱸ ᱱᱚᱝᱠᱟ ᱥᱟᱸᱜᱷᱟᱨᱤᱭᱟᱹ ᱠᱚᱣᱟᱜ ᱧᱮᱞᱡᱚᱝ ᱛᱮᱱᱟᱜ ᱢᱮᱱᱟᱜᱼᱟ ᱡᱟᱦᱟᱸ ᱨᱮᱫᱚ ᱱᱚᱰᱮᱱᱠᱚ ᱦᱚᱲᱟᱜ ᱠᱟᱹᱢᱤ ᱠᱟᱹᱨᱤ ᱦᱩᱱᱟᱹᱨ ᱞᱟᱠᱪᱟᱨᱮ ᱩᱫᱩᱜ ᱥᱚᱫᱚᱨ ᱟᱠᱚᱣᱟ